ᱤᱧ ᱫᱩᱧ ᱦᱩᱭᱩᱜ ᱠᱟᱱᱟ ᱥᱟᱱᱛᱟᱲ ᱡᱟᱹᱛᱤᱭᱟᱜ ᱟᱵᱚᱣᱟᱜ ᱫᱷᱚᱨᱚᱢᱜᱤᱧ ᱢᱟᱱᱟᱣᱟ ᱥᱟᱱᱛᱟᱲ ᱡᱟᱹᱛᱤ ᱟᱵᱚᱣᱟᱜ ᱫᱷᱚᱨᱚᱢ ᱨᱮ ᱟᱵᱚ ᱫᱚ ᱫᱷᱚᱨᱚᱢ ᱵᱟᱧᱪᱟᱣ ᱫᱚ ᱟᱹᱰᱤᱴᱟ ᱜᱮ ᱡᱩᱨᱩᱨᱤ ᱠᱟᱱ ᱛᱟᱵᱳᱱᱟ ᱠᱤᱱᱛᱩ ᱟᱵᱚᱣᱟᱜ ᱠᱟᱞᱪᱟᱨ ᱫᱚ ᱵᱮᱵᱚᱦᱟᱨ ᱤᱫᱤᱜᱮ ᱦᱩᱭᱩᱜᱼᱟ ᱟᱵᱚᱣᱟᱜ ᱠᱟᱞᱪᱟᱨ ᱫᱚ ᱟᱵᱚ ᱡᱩᱫᱤ ᱞᱟᱦᱟ ᱥᱮᱫ ᱵᱟᱵᱚᱱ ᱤᱫᱤᱭᱟ ᱚᱠᱚᱭ ᱟᱫᱚᱭ ᱤᱫᱤ ᱠᱟᱛᱟᱵᱚᱱᱟ ᱛᱟᱨᱯᱚᱨᱮ ᱟᱵᱚ ᱥᱟᱶ ᱥᱟᱶ ᱠᱟᱞᱪᱟᱨ ᱥᱟᱶ ᱥᱟᱶᱛᱮ ᱟᱹᱰᱤᱜᱟᱱ ᱨᱟᱹᱥᱠᱟᱹᱣᱟᱱ ᱡᱤᱱᱤᱥ ᱦᱚᱸ ᱢᱮᱱᱟᱜᱼᱟ ᱡᱮᱢᱚᱱ ᱵᱟᱦᱟ ᱢᱮᱱᱟᱜ ᱛᱟᱵᱚᱱᱟ ᱥᱚᱦᱨᱟᱭ ᱢᱮᱱᱟᱜ ᱛᱟᱵᱚᱱᱟ ᱢᱟᱜ ᱢᱚᱬᱮ ᱢᱮᱱᱟᱜ ᱛᱟᱵᱚᱱᱟ ᱚᱱᱠᱟ ᱟᱹᱰᱤᱜᱟᱱ ᱜᱮ ᱡᱤᱱᱤᱥ ᱢᱮᱱᱟᱜ ᱛᱟᱵᱚᱱᱟ ᱠᱟᱨᱟᱢ ᱢᱮᱱᱟᱜ ᱛᱟᱵᱚᱱᱟ ᱱᱚᱣᱟ ᱠᱚᱫᱚ ᱳᱵᱤᱭᱮᱥᱞᱤ ᱠᱟᱞᱪᱟᱨ ᱫᱚᱦᱚᱭ ᱜᱮ ᱦᱩᱭᱩᱜ ᱛᱟᱵᱚᱱᱟ ᱪᱮᱫᱟᱜ ᱥᱮ ᱱᱚᱣᱟ ᱠᱚ ᱟᱫ ᱞᱮᱱᱠᱷᱟᱱ ᱱᱟᱜᱟᱢ ᱵᱟ ᱯᱚᱨᱮ ᱫᱚ ᱵᱟᱵᱚᱱ ᱧᱟᱢᱟ ᱟᱫᱚ ᱡᱮᱢᱚᱱ ᱯᱟᱹᱦᱤᱞ ᱥᱤᱫᱩ ᱠᱟᱹᱱᱩ ᱟᱵᱚ ᱡᱟᱹᱛᱤ ᱵᱟᱧᱪᱟᱣ ᱞᱟᱹᱜᱤᱫ ᱡᱤᱣᱤ ᱠᱤᱱ ᱮᱢ ᱠᱟᱫᱟ ᱟᱨᱚ ᱟᱹᱰᱤᱜᱟᱱ ᱪᱟᱸᱫᱽ ᱵᱷᱟᱭᱨᱳ ᱩᱱᱠᱩ ᱠᱚᱦᱚᱸ ᱟᱵᱚ ᱥᱟᱢᱟᱱᱱᱚ ᱡᱩᱫᱤ ᱫᱷᱚᱨᱚᱢ ᱵᱟᱵᱚᱱ ᱵᱟᱧᱪᱟᱣ ᱫᱟᱲᱮᱭᱟᱜᱼᱟ ᱩᱱᱠᱩ ᱡᱚᱠᱷᱚᱱ ᱡᱤᱣᱤ ᱠᱚ ᱮᱢ ᱫᱟᱲᱮ ᱟᱠᱟᱫᱟ ᱟᱵᱚ ᱞᱟᱹᱜᱤᱫ ᱛᱮ ᱟᱵᱚ ᱫᱚ ᱫᱷᱚᱨᱚᱢ ᱵᱟᱧᱪᱟᱣ ᱫᱚ ᱡᱩᱨᱩᱨᱤ ᱠᱟᱱ ᱜᱮᱛᱟ ᱵᱚᱱᱟ ᱡᱮᱢᱚᱱ ᱠᱚᱭᱮᱠᱫᱤᱱ ᱢᱟᱲᱟᱝ ᱨᱮ ᱟᱵᱚ ᱫᱷᱚᱨᱚᱢ ᱠᱳᱰ ᱱᱤᱭᱮ ᱟᱱᱫᱳᱞᱚᱱ ᱵᱚᱱ ᱫᱚᱦᱚ ᱞᱮᱫᱟ ᱚᱱᱠᱟᱜᱮ ᱟᱵᱚ ᱫᱷᱚᱨᱚᱢ ᱠᱳᱰ ᱵᱚᱱ ᱧᱟᱢ ᱞᱮᱠᱷᱟᱱ ᱱᱚᱣᱟ ᱫᱷᱟᱹᱨᱛᱤ ᱨᱮ ᱟᱵᱚ ᱢᱤᱫᱴᱮᱱ ᱡᱟᱹᱛᱤ ᱠᱟᱱᱟ ᱵᱚᱱ ᱢᱮᱱᱛᱮ ᱱᱚᱣᱟ ᱦᱚᱸ ᱜᱳᱴᱟ ᱫᱤᱥᱚᱢ ᱨᱮᱱ ᱦᱚᱲ ᱴᱷᱮᱱ ᱩᱯᱨᱩᱢ ᱪᱟᱞᱟᱜᱼᱟ ᱟᱨ ᱪᱮᱫ